ᱱᱮ ᱦᱟᱹᱞᱤ ᱵᱷᱟᱨᱚᱛᱤᱭᱚ ᱠᱟᱹᱣᱰᱤᱼᱟᱹᱨᱤ ᱫᱚ ᱟᱹᱰᱤ ᱵᱟᱹᱲᱛᱤ ᱟᱠᱟᱱᱟ ᱟᱨ ᱚᱱᱟ ᱠᱚ ᱨᱮᱭᱟᱜ ᱠᱤᱪᱷᱩ ᱫᱤᱱ ᱱᱚᱣᱟ ᱫᱤᱥᱚᱢ ᱨᱮ ᱥᱚᱲᱚᱠ ᱤᱥᱠᱩᱞ ᱦᱚᱥᱯᱤᱴᱟᱞ ᱨᱮᱹᱞ ᱵᱮᱱᱟᱣ ᱮᱢᱟᱱ ᱠᱟᱹᱢᱤ ᱠᱚ ᱱᱚᱣᱟ ᱨᱟᱱᱟᱠᱟᱵᱮ ᱪᱟᱞᱟᱣ ᱮᱫᱟ ᱚᱱᱟ ᱥᱟᱶᱛᱮ ᱤᱱᱴᱟᱨᱱᱮᱴ ᱵᱮᱝᱠᱤᱝ ᱰᱤᱡᱤᱴᱮᱞ ᱯᱮᱢᱮᱱᱴ ᱛᱮ ᱫᱤᱥᱚᱢ ᱨᱤᱱ ᱦᱚᱲ ᱵᱮᱝᱠ ᱵᱟᱝ ᱪᱟᱞᱟᱣ ᱠᱟᱛᱮᱫ ᱠᱟᱹᱣᱰᱤ ᱩᱰᱩᱠᱚᱜ ᱨᱮ ᱟᱹᱰᱤ ᱜᱚᱲᱚᱭ ᱮᱢ ᱟᱠᱟᱫᱟ ᱪᱮᱫᱟᱜ ᱥᱮ ᱡᱟᱦᱟᱭᱟᱜ ᱥᱟᱭᱠᱮᱞ ᱢᱚᱴᱚᱨ ᱥᱟᱭᱠᱮᱞ ᱜᱟᱹᱰᱤ ᱵᱷᱟᱲᱟ ᱵᱟᱹᱱᱩᱜ ᱠᱷᱟᱱ ᱰᱤᱡᱤᱴᱮᱞ ᱯᱮᱢᱮᱱᱴ ᱛᱮᱜᱮ ᱥᱮ ᱤᱱᱴᱟᱨᱱᱮᱴ ᱵᱮᱝᱠᱤᱝ ᱫᱟᱨᱟᱡᱛᱮ ᱵᱟᱹᱱᱤᱡ ᱵᱮᱯᱟᱨ ᱥᱟᱣ ᱥᱟᱣᱛᱮ ᱨᱮᱸᱜᱮᱡ ᱚᱨᱮᱡ ᱚᱰᱚᱠᱚᱜ ᱨᱮ ᱟᱹᱰᱤ ᱜᱚᱲᱚᱭ ᱮᱢ ᱟᱠᱟᱫᱟ ᱚᱱᱟ ᱥᱟᱶᱛᱮ ᱱᱚᱣᱟ ᱧᱮᱞ ᱟᱠᱟᱱᱟ ᱡᱮ ᱠᱟᱹᱣᱰᱤ ᱟᱹᱨᱤ ᱞᱮᱠᱟᱛᱮ ᱫᱤᱥᱚᱢ ᱩᱛᱱᱟᱹᱣ ᱨᱮ ᱜᱚᱲᱚᱭ ᱮᱢᱮᱫᱟ ᱟᱨ ᱚᱱᱟᱞᱮᱠᱟᱛᱮ ᱱᱚᱣᱟ ᱟᱵᱚ ᱵᱷᱟᱨᱚᱛᱤᱭᱚ ᱠᱟᱹᱣᱰᱤᱼᱟᱹᱨᱤ ᱪᱮᱛᱟᱱᱨᱮ ᱱᱚᱡᱚᱨ ᱫᱚᱦᱚ ᱟᱠᱟᱱᱟ ᱚᱱᱟᱞᱮᱠᱟᱛᱮ ᱱᱚᱣᱟᱨᱮ ᱠᱤᱪᱷᱩᱜᱟᱱ ᱤᱱᱴᱟᱨᱱᱮᱴ ᱵᱮᱝᱠᱤᱝ ᱥᱮᱵᱟ ᱯᱚᱧᱪᱟᱭᱮᱛ ᱵᱟᱝ ᱵᱞᱚᱠ ᱠᱚᱨᱮ ᱢᱮᱱᱟᱜ ᱠᱷᱟᱹᱛᱤᱨᱼᱛᱮ ᱦᱚᱲᱟᱜ ᱯᱚᱭᱥᱟᱹ ᱨᱮ ᱟᱱᱟᱴ ᱩᱱᱟᱹᱜ ᱵᱟᱹᱱᱩᱜ ᱛᱟᱠᱚᱣᱟ ᱟᱹᱰᱤᱜᱮ ᱤᱱᱴᱟᱨᱱᱮᱴ ᱵᱮᱝᱠᱤᱝ ᱥᱮ ᱰᱤᱡᱤᱴᱮᱞ ᱯᱮᱢᱮᱱᱴ ᱵᱟᱝ ᱛᱟᱦᱮᱱ ᱠᱷᱟᱱ ᱯᱚᱭᱥᱟ ᱤᱫᱤ ᱠᱟᱛᱮᱫ ᱟᱹᱰᱤ ᱵᱷᱚᱨᱵᱚᱛᱚᱨ ᱨᱮᱱᱟᱜ ᱠᱟᱛᱷᱟ ᱛᱟᱦᱮᱸ ᱠᱚᱜᱼᱟ ᱚᱱᱟ ᱠᱷᱟᱹᱛᱤᱨ ᱛᱮ ᱱᱚᱣᱟ ᱵᱮᱝᱠᱤᱝ ᱯᱮᱢᱮᱱᱴ ᱫᱚ ᱟᱹᱰᱤ ᱱᱟᱯᱟᱭᱟ ᱟᱨ ᱥᱩᱜᱩᱲᱜᱮ ᱦᱩᱭᱟᱠᱟᱱᱟ